ᱦᱮᱸ ᱥᱟᱱᱛᱟᱲᱤ ᱛᱮ ᱛᱚᱨᱡᱚᱢᱟ ᱵᱟᱲᱟ ᱦᱩᱭ ᱠᱟᱱᱟ ᱜᱚᱞᱯᱷᱚ ᱠᱚ ᱟᱨ ᱛᱚᱨᱡᱚᱢᱟ ᱠᱟᱛᱮᱜ ᱜᱚᱞᱯᱚ ᱠᱚ ᱡᱚᱠᱷᱚᱱ ᱯᱟᱲᱦᱟᱣ ᱦᱩᱭ ᱱᱟ ᱢᱟᱱᱮ ᱟᱹᱰᱤ ᱜᱟᱹᱦᱤᱨ ᱛᱮ ᱵᱩᱡᱷᱟᱹᱣᱱᱟ ᱟᱨᱠᱤ ᱡᱮ ᱡᱟᱦᱟᱸ ᱵᱟᱝᱜᱟᱞᱤ ᱛᱮ ᱵᱟᱝ ᱦᱤᱡᱩᱜ ᱛᱟᱦᱮᱸ ᱢᱟᱱᱮ ᱟᱵᱚ ᱥᱟᱱᱛᱟᱲ ᱛᱮᱫᱚ ᱢᱟᱱᱮ ᱚᱱᱟ ᱛᱚᱨᱡᱚᱢᱟ ᱠᱟᱛᱮᱜ ᱢᱟᱱᱮ ᱴᱷᱤᱠ ᱴᱷᱟᱠ ᱥᱟᱱᱟᱢᱟᱜ ᱜᱮ ᱵᱩᱡᱷᱟᱹᱣ ᱵᱟᱰᱟᱭᱮᱱᱟ ᱟᱨᱠᱤ ᱱᱚᱣᱟ ᱡᱮᱢᱚᱱ ᱴᱷᱟᱹᱠᱩᱢᱟ ᱡᱷᱩᱞᱤ ᱛᱟᱨᱯᱚᱨᱮ ᱱᱚᱣᱟ ᱟᱛᱟ ᱜᱟᱪᱷᱮ ᱰᱟᱞᱤᱢ ᱜᱟᱪᱷᱮ ᱱᱚᱣᱟ ᱠᱚ ᱟᱨᱠᱤ ᱟᱨᱚ ᱟᱭᱢᱟ ᱢᱮᱱᱟᱜᱼᱟ